ᱡᱚᱦᱟᱨ ᱜᱮ ᱤᱧ ᱡᱷᱟᱨᱜᱨᱟᱢ ᱠᱷᱚᱱ ᱥᱳᱥᱟᱞ ᱳᱨᱟᱠ ᱠᱷᱚᱱᱤᱧ ᱠᱚᱞ ᱮᱫᱟ ᱟᱯᱮ ᱟᱛᱳ ᱫᱚ ᱚᱠᱟᱨᱮ ᱟᱪᱪᱷᱟ ᱛᱚ ᱟᱯᱮ ᱟᱛᱳ ᱨᱮ ᱪᱮᱫ ᱞᱮᱠᱟ ᱠᱟᱛᱮ ᱡᱤᱭᱚᱱ ᱠᱚ ᱪᱟᱞᱟᱣ ᱮᱫᱟ ᱠᱚ ᱟᱯᱮ ᱟᱛᱳ ᱦᱚᱲ ᱠᱚᱠᱟᱹᱴᱤᱡ ᱮᱢ ᱞᱟᱹᱭᱟ ᱟᱪᱪᱷᱟ ᱟᱨ ᱢᱟᱹᱭ ᱪᱮᱫᱠᱟ ᱪᱮᱫ ᱠᱚᱠᱚ ᱤᱭᱟᱹᱭᱫᱟ ᱪᱟᱥ ᱵᱚᱞᱛᱮ ᱥᱩᱫᱷᱩ ᱥᱚᱵᱡᱤ ᱜᱮ ᱥᱮ ᱵᱟᱨᱚ ᱢᱟᱥ ᱠᱚ ᱪᱟᱥᱟ ᱥᱮ ᱢᱤᱫ ᱥᱤᱡᱮᱱ ᱜᱮᱠᱚ ᱪᱟᱥᱟ ᱡᱮᱢᱚᱱ ᱟᱥᱟᱲ ᱵᱚᱸᱜᱟ ᱦᱳᱲᱳ ᱨᱚᱦᱚᱭ ᱠᱚ ᱟᱪᱪᱷᱟ ᱛᱚᱵᱮ ᱟᱯᱮᱫᱚ ᱪᱮᱫ ᱞᱮᱠᱟ ᱠᱟᱛᱮ ᱡᱤᱭᱚᱱ ᱯᱮ ᱪᱟᱞᱟᱣᱮᱫᱟ ᱪᱟᱥᱵᱟᱥ ᱥᱮ ᱟᱪᱪᱷᱟ ᱛᱚᱵᱮ ᱟᱯᱮ ᱟᱛᱳ ᱨᱮ ᱪᱟᱹᱠᱨᱤ ᱦᱚᱲ ᱠᱚ ᱢᱮᱱᱟ ᱠᱚᱣᱟ ᱚᱞᱚᱜ ᱯᱟᱲᱦᱟᱣ ᱦᱚᱲᱠᱚ

ᱛᱚᱵᱮ ᱟᱯᱮ ᱟᱛᱳ ᱥᱮᱡᱨᱮ ᱢᱮᱨᱚᱢ ᱰᱟᱹᱝᱨᱤ ᱠᱚᱠᱚ ᱪᱟᱥ ᱠᱚᱣᱟ ᱥᱮ ᱵᱟᱝ ᱟᱪᱪᱷᱟ ᱟᱨ ᱟᱯᱮ ᱟᱛᱳ ᱨᱮ ᱛᱤᱱᱟᱹ ᱜᱟᱱ ᱯᱟᱹᱴᱷᱩᱭᱟᱹ ᱠᱚ ᱢᱮᱱᱟ ᱠᱚᱣᱟ ᱚᱞᱚᱜ ᱯᱟᱲᱦᱟᱣ ᱯᱟᱹᱴᱷᱩᱭᱟᱹ ᱠᱚ

ᱟᱨ ᱟᱯᱮ ᱟᱛᱳ ᱨᱮ ᱛᱤᱨᱞᱟᱹ ᱠᱚ ᱢᱟᱱᱮ ᱢᱟᱹᱭ ᱛᱟᱠᱚ ᱟᱨ ᱵᱟᱹᱵᱩ ᱠᱚ ᱛᱤᱨᱞᱟᱹ ᱵᱤᱥᱤ ᱠᱚ ᱯᱟᱲᱦᱟ ᱠᱟᱱᱟ ᱥᱮ ᱵᱟᱹᱵᱩ ᱛᱟᱠᱚ ᱵᱤᱥᱤ ᱠᱚ ᱯᱟᱲᱦᱟ ᱠᱟᱱᱟ ᱟᱪᱪᱷᱟ ᱥᱩᱫᱷᱩ ᱤᱥᱠᱩᱞ ᱫᱷᱟᱹᱨᱤᱡ ᱜᱮᱠᱚ ᱯᱟᱲᱦᱟᱣ ᱟᱠᱟᱱᱟ ᱥᱮ ᱠᱚᱞᱮᱡᱽ ᱠᱚᱠᱚ ᱠᱚᱢᱯᱤᱞᱤᱴ ᱠᱟᱫᱟ ᱜᱨᱟᱡᱩᱭᱮᱥᱚᱱ ᱠᱚ

ᱟᱛᱳᱨᱮ ᱡᱟᱦᱟᱱᱟᱜ ᱤᱥᱠᱩᱞ ᱠᱚ ᱢᱮᱱᱟᱜᱼᱟ ᱟᱯᱮ ᱟᱛᱳ ᱨᱮ ᱟᱨ ᱟᱪᱪᱷᱟ ᱟᱨ ᱟᱯᱮ ᱟᱯᱮ ᱥᱟᱺᱜᱤᱧ ᱥᱩᱨ ᱠᱚᱨᱮ ᱤᱝᱞᱤᱥ ᱢᱤᱰᱤᱭᱟᱢ ᱤᱥᱠᱩᱞ ᱠᱚ ᱢᱮᱱᱟ ᱟᱥᱮ ᱚᱱᱟ ᱟᱯᱮ ᱟᱛᱳ ᱨᱮᱱ ᱜᱤᱫᱽᱨᱟᱹ ᱥᱚᱨᱠᱟᱨᱤ ᱤᱥᱠᱩᱞ ᱟᱯᱮ ᱟᱛᱳ ᱨᱮ ᱡᱟᱦᱟ ᱢᱮᱱᱟ ᱚᱱᱟᱨᱮ ᱵᱮᱥᱤ ᱠᱚ ᱪᱟᱞᱟ ᱥᱮ ᱤᱝᱞᱤᱥ ᱢᱤᱰᱤᱭᱟᱢ ᱤᱥᱠᱩᱞ ᱨᱮ ᱵᱮᱥᱤ ᱠᱚ ᱤᱫᱤ ᱠᱚᱣᱟ ᱠᱚ ᱟᱪᱪᱷᱟ ᱟᱪᱪᱷᱟ ᱟᱪᱪᱷᱟ ᱢᱟᱹᱭ ᱛᱚᱵᱮ ᱴᱷᱤᱠ ᱜᱮᱭᱟ ᱱᱚᱣᱟ ᱤᱧ ᱵᱟᱰᱟᱭ ᱞᱟᱹᱜᱤᱫ ᱤᱧ ᱯᱷᱳᱱ ᱞᱮᱫᱟ